ᱦᱮᱸ ᱜᱚᱱᱴᱷᱮᱲ ᱦᱟᱹᱥᱩ ᱵᱟᱨᱮ ᱛᱮᱫᱚ ᱟᱞᱮ ᱚᱲᱟᱜ ᱨᱮ ᱯᱟᱹᱦᱤᱞ ᱫᱟᱫᱩ ᱛᱟᱠᱚ ᱴᱷᱮᱱ ᱢᱚᱪᱟᱛᱤᱧ ᱟᱸᱡᱚᱢ ᱠᱟᱫᱟ ᱡᱮ ᱯᱟᱹᱦᱤᱞ ᱫᱚ ᱢᱟᱱᱮ ᱰᱟᱠᱛᱟᱨ ᱚᱲᱟᱜ ᱠᱚᱫᱚ ᱩᱱᱟᱹᱜ ᱵᱟᱠᱚ ᱪᱟᱞᱜ ᱛᱟᱦᱮᱸᱜ ᱜᱚᱱᱴᱷᱮᱲ ᱦᱟᱹᱥᱩ ᱨᱮᱱᱟᱜ ᱨᱟᱱ ᱞᱟᱹᱜᱤᱫ ᱛᱮᱫᱚ ᱠᱟᱨᱚᱱ ᱟᱠᱚ ᱠᱤᱪᱷᱩ ᱜᱟᱱ ᱮᱢᱚᱱ ᱫᱟᱨᱮ ᱠᱚᱨᱮᱱᱟᱜ ᱧᱩᱛᱩᱢ ᱠᱚ ᱵᱟᱲᱟᱭ ᱛᱟᱦᱮᱸᱜ ᱠᱤᱢᱵᱟ ᱨᱮᱦᱮᱫ ᱠᱚ ᱵᱟᱲᱟᱭ ᱛᱟᱦᱮᱸᱜ ᱚᱱᱟ ᱨᱮᱦᱮᱫ ᱠᱚᱛᱮᱜᱮ ᱚᱱᱟ ᱠᱚᱫᱚ ᱠᱚ ᱴᱷᱤᱠᱚᱜ ᱠᱟᱱ ᱛᱟᱦᱮᱸᱜ ᱨᱩᱣᱟᱹ ᱦᱟᱹᱥᱩ ᱠᱤᱢᱵᱟ ᱜᱚᱱᱴᱷᱮᱲ ᱦᱟᱹᱥᱩ ᱫᱚ ᱠᱳᱱᱳ ᱵᱮᱯᱟᱨ ᱜᱮ ᱵᱟᱝ ᱛᱟᱦᱮᱸᱜ ᱠᱟᱱ ᱛᱟᱠᱚᱣᱟ ᱩᱱ ᱫᱚ ᱟᱨ ᱱᱤᱭᱟᱹ ᱡᱟᱢᱟᱱᱟ ᱨᱮᱫᱚ ᱟᱵᱚ ᱩᱱᱟᱹᱜ ᱵᱟᱲᱟᱭ ᱵᱟᱹᱱᱩᱜ ᱛᱟᱵᱚᱱᱟ ᱛᱟᱨᱯᱚᱨᱮ ᱟᱵᱚᱣᱟᱜ ᱫᱚ ᱩᱱᱠᱩ ᱞᱮᱠᱟ ᱡᱮ ᱵᱤᱨ ᱨᱮ ᱛᱟᱦᱮᱸ ᱠᱟᱛᱮᱜ ᱜᱮᱭᱟᱱ ᱚᱨᱡᱚᱱ ᱫᱚ ᱵᱟᱵᱚᱱ ᱫᱟᱲᱮᱭᱟᱜ ᱠᱟᱱᱟ ᱪᱮᱫᱟᱜ ᱥᱮ ᱩᱱᱠᱩ ᱫᱚ ᱯᱟᱹᱦᱤᱞ ᱵᱤᱨᱼᱵᱩᱨᱩ ᱨᱮ ᱛᱟᱦᱮᱸ ᱠᱟᱛᱮᱜ ᱚᱱᱟ ᱠᱚᱠᱚ ᱥᱮᱪᱮᱫ ᱞᱮᱱᱟ ᱠᱤᱱᱛᱩ ᱟᱵᱚᱣᱟᱜ ᱥᱮᱪᱮᱫ ᱫᱚ ᱵᱟᱝ ᱦᱩᱭ ᱟᱠᱟᱱᱟ ᱩᱱᱠᱩ ᱞᱮᱠᱟ ᱫᱚ ᱟᱨ ᱪᱮᱫ